ᱟᱢ ᱡᱮ ᱯᱷᱩᱴᱵᱚᱞᱮᱢ ᱠᱷᱮᱹᱞ ᱛᱟᱵᱚᱱᱟ ᱯᱷᱩᱴᱵᱚᱞ ᱠᱷᱮᱹᱞ ᱨᱮ ᱪᱮᱫᱞᱮᱠᱟ ᱠᱟᱹᱣᱰᱤ ᱠᱚ ᱧᱟᱢᱚᱜᱼᱟ ᱟᱨ ᱯᱷᱩᱴᱵᱚᱞ ᱠᱷᱮᱹᱞ ᱵᱟᱨᱮᱛᱮ ᱢᱤᱫᱼᱵᱟᱨ ᱠᱟᱛᱷᱟ ᱞᱟᱹᱭ ᱛᱟᱵᱚᱱ ᱢᱮ ᱤᱧ ᱫᱚ ᱯᱷᱩᱴᱵᱚᱞ ᱫᱚ ᱠᱟᱹᱴᱤᱡ ᱠᱷᱚᱱᱟᱜ ᱜᱮᱧ ᱠᱷᱮᱹᱞᱟ ᱠᱷᱮᱹᱞᱳᱰᱟ ᱠᱷᱮᱹᱞᱳᱰ ᱫᱚ ᱛᱚ ᱤᱧ ᱫᱚ ᱠᱟᱹᱴᱤᱡ ᱠᱷᱚᱱ ᱜᱮ ᱟᱹᱰᱤ ᱠᱟᱡᱟᱠᱤᱧ ᱯᱷᱩᱴᱵᱚᱞ ᱜᱟᱛᱮ ᱨᱮᱫᱚ ᱢᱚᱱ ᱢᱮᱱᱟᱜ ᱛᱤᱧᱟᱹ ᱡᱮ ᱪᱮᱫᱟᱜ ᱥᱮ ᱟᱵᱚ ᱟᱵᱚ ᱦᱚᱲ ᱠᱚ ᱵᱷᱤᱛᱨᱤ ᱨᱮᱧ ᱧᱮᱞ ᱠᱟᱜ ᱠᱚᱣᱟ ᱟᱹᱰᱤ ᱢᱟᱨᱟᱝ ᱢᱟᱨᱟᱝ ᱡᱟᱭᱜᱟ ᱨᱮᱠᱚ ᱜᱟᱛᱮ ᱫᱟᱲᱮᱭᱟᱜ ᱠᱟᱱᱟ ᱡᱮᱢᱚᱱ ᱠᱤ ᱥᱟ ᱫᱷᱩ ᱢᱟᱱᱰᱤ ᱥᱮ ᱜᱚᱨᱪᱟᱸᱫᱽ ᱢᱟᱱᱰᱤ ᱛᱟᱨᱯᱚᱨᱮ ᱡᱤᱛᱮᱱ ᱢᱩᱨᱢᱩ ᱩᱱᱠᱩ ᱠᱚᱣᱟᱜ ᱜᱟᱛᱮᱜ ᱧᱮᱞᱛᱮ ᱤᱧ ᱫᱚ ᱟᱹᱰᱤ ᱵᱮᱥᱤᱧ ᱵᱩᱡᱷᱟᱹᱣᱛᱮ ᱤᱧ ᱫᱚ ᱟᱹᱰᱤ ᱠᱟᱡᱟᱠ ᱜᱤᱧ ᱠᱩᱥᱤᱣᱟᱛᱟ ᱠᱚᱣᱟ ᱥᱮ ᱩᱱᱠᱩ ᱫᱚ ᱤᱭᱩᱴᱩᱵ ᱠᱚᱨᱮ ᱦᱚᱸ ᱩᱝᱠᱩᱣᱟᱜ ᱜᱮ ᱜᱟᱛᱮᱜ ᱤᱧ ᱧᱮᱞ ᱵᱟᱲᱟᱭᱟ ᱤᱧ ᱫᱚ ᱟᱨ ᱤᱱᱟᱹ ᱠᱟᱛᱮᱫ ᱤᱧ ᱫᱚ ᱜᱚᱴᱟ ᱫᱩᱱᱭᱟᱹ ᱜᱮ ᱪᱟᱞᱟᱜ ᱥᱟᱱᱟᱧᱟ ᱡᱮ ᱚᱠᱟ ᱠᱚᱨᱮ ᱪᱚᱝ ᱜᱟᱛᱮᱜ ᱦᱩᱭ ᱞᱮᱱᱠᱷᱟᱱ ᱚᱱᱛᱮ ᱜᱮ ᱧᱮᱞ ᱢᱚᱱᱮᱭᱟ ᱪᱟᱞᱟᱜ ᱥᱟᱱᱟᱧᱟ ᱜᱟᱛᱮᱜ ᱥᱟᱱᱟᱧᱟ ᱟᱨ ᱡᱮᱢᱚᱱ ᱠᱤ ᱤᱧ ᱫᱚ ᱯᱟᱭᱥᱟ ᱫᱚ ᱥᱮᱨᱚᱠᱚᱢ ᱟᱹᱰᱤ ᱰᱷᱮᱨ ᱰᱷᱮᱨ ᱫᱚ ᱵᱟᱠᱚ ᱤᱢᱟᱹᱧᱟ ᱵᱟᱠᱚ ᱯᱚᱨᱤᱪᱚᱭ ᱧᱚᱜ ᱠᱟᱹᱫᱤᱧ ᱛᱮ ᱥᱮ ᱥᱮᱨᱚᱠᱚᱢ ᱦᱳᱭᱛᱳ ᱵᱟᱠᱚ ᱠᱩᱥᱤᱣᱟᱛᱮᱧᱟ ᱜᱟᱛᱮᱜ ᱟᱫᱚ ᱚᱱᱟ ᱠᱷᱟᱹᱛᱤᱨ ᱛᱮ ᱫᱤᱱ ᱨᱮ ᱢᱤᱫᱴᱤᱝ ᱵᱟᱨᱭᱟ ᱜᱟᱛᱮᱜ ᱨᱤᱧ ᱪᱟᱞᱟᱣ ᱞᱮᱱ ᱠᱷᱟᱱ ᱱᱚᱨᱢᱟᱞ ᱛᱟᱣ ᱦᱟᱡᱟᱨ ᱴᱟᱠᱟ ᱫᱚᱠᱚ ᱤᱢᱟᱹᱧᱟ ᱛᱚ ᱤᱧ ᱟᱨᱦᱚᱸ ᱪᱮᱥᱴᱟᱧ ᱢᱮᱱᱫᱟ ᱡᱮ ᱥᱟ ᱫᱷᱩ ᱢᱟᱱᱰᱤ ᱫᱟᱫᱟ ᱛᱟᱹᱠᱤᱱᱟᱜ ᱜᱟᱛᱮᱜ ᱧᱮᱞ ᱠᱷᱟᱹᱛᱤᱨ ᱛᱮ ᱡᱮ ᱟᱨᱦᱚᱸ ᱩᱱᱠᱤᱱ ᱩᱱᱠᱤᱱ ᱞᱮᱠᱟ ᱤᱧ ᱦᱚᱧ ᱪᱮᱫ ᱢᱟ ᱥᱮ ᱩᱱᱠᱤᱱ ᱥᱟᱶᱛᱮ ᱜᱟᱛᱮ ᱧᱟᱯᱟᱢ ᱫᱟᱲᱮᱭᱟᱜ ᱢᱟ ᱟᱨ ᱟᱥᱚᱜ ᱟᱹᱧ ᱡᱮ ᱡᱟᱛᱮ ᱞᱤᱜᱽ ᱨᱮᱧ ᱤᱧ ᱦᱚᱸ ᱜᱟᱛᱮᱜ ᱨᱮᱭᱟᱜ ᱪᱟᱱᱥ ᱠᱚ ᱤᱢᱟᱹᱧ ᱢᱟ ᱥᱮ ᱟᱯᱮ ᱥᱟᱱᱟᱢ ᱠᱚᱴᱷᱮᱱ ᱤᱧ ᱱᱮᱦᱚᱨᱤᱧ ᱠᱷᱚᱡᱚᱜ ᱠᱟᱱᱟ ᱡᱮ ᱟᱯᱮ ᱦᱚᱸ ᱱᱟᱥᱮᱭᱟᱜ ᱫᱟᱣ ᱯᱮ ᱤᱢᱟᱹᱧ ᱢᱟ ᱡᱮ ᱤᱧᱦᱩᱧ ᱜᱟᱛᱮ ᱚᱱᱟ ᱠᱚ ᱡᱟᱭᱜᱟ ᱨᱮ ᱤᱧ ᱦᱚᱸ ᱱᱟᱛᱮ ᱟᱹᱰᱤ ᱥᱟᱨᱦᱟᱣ ᱥᱟᱨᱦᱟᱣ ᱤᱢᱟᱹᱧ ᱯᱮ ᱡᱮ ᱡᱟᱛᱮᱧ ᱜᱟᱛᱮ ᱫᱟᱲᱮᱭᱟᱜ ᱚᱱᱟ ᱠᱚ ᱡᱟᱭᱜᱟ ᱨᱮ